ᱤᱧ ᱢᱮᱱ ᱮᱫᱟᱹᱧ ᱮᱴᱟᱜ ᱚᱱᱚᱞᱤᱭᱟᱹ ᱠᱷᱚᱱ ᱤᱧᱟᱹᱜ ᱚᱞ ᱫᱚ ᱥᱚᱨᱮᱥ ᱜᱮ ᱟᱨ ᱱᱟᱯᱟᱭ ᱜᱮ ᱦᱩᱭᱩᱜᱼᱟ ᱦᱚᱲᱟᱜ ᱚᱱᱚᱞᱤᱭᱟᱹ ᱡᱟᱦᱟᱸ ᱢᱮᱱᱟᱜ ᱠᱚᱣᱟ ᱩᱱᱠᱩᱣᱟᱜ ᱚᱱᱚᱞ ᱠᱷᱚᱱ ᱵᱷᱤᱱᱟᱹᱜᱮ ᱢᱟᱱᱮ ᱤᱧ ᱛᱮᱜᱮᱧ ᱜᱚᱲᱦᱚᱱ ᱠᱟᱛᱮᱫ ᱚᱱᱟᱧ ᱚᱞᱟ ᱚᱱᱚᱞ ᱞᱤᱭᱟᱹ ᱠᱚ ᱠᱷᱚᱱ ᱥᱚᱨᱮᱥᱛᱤᱧ ᱟᱨ ᱱᱤᱥᱟᱹᱱ ᱦᱚᱸ ᱚᱱᱟ ᱠᱚ ᱧᱮᱞ ᱞᱮᱠᱷᱟᱱ ᱯᱟᱲᱦᱟᱣ ᱞᱮᱠᱷᱟᱱ ᱨᱟᱹᱥᱠᱟᱹ ᱠᱚ ᱟᱹᱭᱠᱟᱹᱣᱢᱟ ᱟᱨ ᱡᱚᱛᱷᱟᱛ ᱠᱟᱛᱷᱟ ᱨᱮᱭᱟᱜ ᱚᱞ ᱜᱮ ᱚᱱᱚᱞᱤᱭᱟᱹ ᱟᱜ ᱫᱚ ᱢᱟᱨᱟᱝ ᱩᱯᱨᱩᱢ ᱠᱟᱱᱟ ᱚᱱᱟ ᱩᱯᱨᱩᱢ ᱤᱫᱤ ᱠᱟᱛᱮᱫᱜᱮ ᱦᱚᱲ ᱠᱚ ᱥᱟᱨᱦᱟᱣᱟ ᱟᱨ ᱚᱱᱟ ᱥᱟᱨᱦᱟᱣ ᱨᱮᱜᱮ ᱦᱚᱲᱟᱜ ᱢᱚᱱ ᱵᱚᱫᱚᱞᱚᱜᱼᱟ ᱩᱱᱠᱩ ᱠᱚᱠᱚ ᱢᱮᱱᱟ ᱡᱮ ᱵᱟᱝᱟ ᱱᱩᱭ ᱚᱱᱚᱞᱤᱭᱟᱹ ᱫᱚ ᱟᱹᱰᱤ ᱛᱮᱫ ᱥᱚᱨᱮᱥ ᱟᱹᱰᱤ ᱱᱟᱯᱟᱭᱮ ᱚᱞ ᱠᱟᱜᱼᱟ ᱟᱹᱰᱤ ᱱᱟᱯᱟᱭ ᱜᱮ ᱠᱟᱛᱷᱟᱭ ᱜᱚᱲᱦᱚᱱ ᱠᱟᱜᱼᱟ ᱚᱱᱚᱬᱦᱮᱫ ᱜᱚᱲᱦᱚᱱ ᱠᱟᱜᱼᱟ ᱚᱱᱟ ᱠᱷᱟᱹᱛᱤᱨ ᱮᱴᱟᱜ ᱚᱱᱚᱞᱤᱭᱟᱹ ᱠᱷᱚᱱ ᱫᱚ ᱵᱤᱞᱠᱩᱞ ᱱᱟᱯᱟᱭᱜᱮ ᱵᱚᱫᱚᱞ ᱞᱟᱹᱠᱛᱤ ᱠᱟᱱᱟ ᱪᱮᱫᱟᱜ ᱪᱮ ᱦᱚᱲ ᱫᱚ ᱦᱚᱲᱟᱜ ᱛᱮ ᱠᱷᱚᱱᱜᱮ ᱚᱱᱟ ᱯᱷᱳᱞᱳᱭᱟᱠᱚ ᱵᱟᱠᱷᱟᱱ ᱚᱱᱠᱟᱭᱟᱠᱚ ᱱᱤᱠᱟᱹ ᱠᱟᱛᱮᱫ ᱜᱮᱠᱚ ᱪᱷᱩᱴᱟᱹᱜᱼᱟ ᱤᱧᱫᱚ ᱚᱱᱟ ᱠᱚᱨᱮᱱ ᱫᱚ ᱟᱹᱰᱤ ᱵᱷᱤᱱᱟᱹᱜᱮ ᱟᱨ ᱱᱟᱯᱟᱭᱜᱮ ᱞᱟᱹᱜᱤᱫ ᱤᱧ ᱠᱩᱨᱩᱢᱩᱴᱩᱭᱮᱫᱼᱟ ᱡᱟᱦᱟᱸ ᱛᱤᱱᱟᱹᱜ ᱚᱱᱚᱞᱤᱭᱟᱹ ᱢᱮᱱᱟᱜ ᱠᱚᱣᱟ ᱩᱱᱠᱩ ᱠᱷᱚᱱ ᱦᱚᱸ ᱤᱧ ᱡᱚᱛᱚ ᱟᱨ ᱚᱱᱟ ᱠᱩᱨᱩᱢᱩᱴᱩ ᱰᱨᱟᱢᱟ ᱦᱩᱭᱩᱜ ᱠᱟᱱ ᱚᱱᱚᱬᱦᱮ ᱦᱩᱭᱩᱜ ᱠᱟᱱ ᱟᱨ ᱵᱟᱝᱠᱷᱟᱱ ᱡᱟᱦᱟᱸ ᱜᱮ ᱟᱵᱚ ᱥᱟᱱᱛᱟᱲ ᱥᱟᱶᱛᱟ ᱨᱮᱱᱟᱜ ᱥᱚᱢᱟᱡᱽ ᱨᱮᱱᱟᱜ ᱟᱹᱨᱤᱪᱟᱹᱞᱤ ᱞᱟᱭᱼᱞᱟᱠᱪᱟᱨ ᱡᱟᱵᱚᱛᱤᱭᱚ ᱚᱱᱟᱫᱚ ᱚᱞ ᱠᱚᱨᱮ ᱠᱷᱚᱱ ᱵᱷᱤᱱᱟᱹ ᱜᱮᱵᱚᱱ ᱚᱞᱟ ᱟᱨ ᱠᱟᱛᱷᱟ ᱛᱟᱵᱚ ᱟᱫᱚ ᱛᱟᱦᱮᱸ ᱠᱚᱜᱼᱟ